ᱦᱮᱞᱳ ᱟᱹᱞᱤᱧ ᱯᱤ ᱮᱢ ᱠᱮ ᱵᱤ ᱟᱭ ᱯᱨᱳᱜᱨᱟᱢ ᱨᱮ ᱟᱞᱤᱧ ᱯᱷᱚᱨᱚᱢ ᱞᱤᱧ ᱯᱮᱨᱮᱡ ᱞᱮᱫ ᱛᱟᱦᱮᱸᱫ ᱚᱱᱟ ᱛᱤᱸᱥ ᱠᱚᱛᱮ ᱦᱩᱭᱩᱜᱼᱟ ᱟᱹᱞᱤᱧ ᱚᱸᱰᱮ ᱞᱤᱧ ᱮᱢ ᱞᱮᱫ ᱛᱟᱦᱮᱸᱫ ᱟᱨᱡᱤᱞᱤᱧ ᱮᱢ ᱞᱮᱫ ᱛᱟᱦᱮᱸᱫ ᱟᱫᱚ ᱚᱱᱟ ᱨᱮᱱᱟᱜ ᱠᱷᱚᱵᱚᱨ ᱵᱟᱹᱞᱤᱧ ᱧᱟᱢ ᱠᱟᱜᱼᱟ ᱟᱫᱚ ᱟᱹᱞᱤᱧᱟᱜ ᱟᱹᱞᱤᱧᱟᱜ ᱟᱹᱞᱤᱧᱟᱜ ᱟᱭᱰᱤ ᱱᱚᱢᱵᱚᱨ ᱛᱟᱹᱞᱤᱧ ᱦᱩᱭᱩᱜ ᱠᱟᱱᱟ ᱳᱣᱟᱱ ᱯᱷᱟᱭᱤᱵᱷ ᱥᱤᱠᱥ ᱴᱩ ᱟᱨ ᱱᱚᱣᱟ ᱛᱤᱥ ᱠᱚᱛᱮ ᱟᱞᱮᱭᱟᱜ ᱤᱭᱟᱹᱜᱼᱟ ᱚᱱᱟ ᱠᱷᱚᱵᱚᱨ ᱮᱢᱟ ᱞᱤᱧ ᱵᱮᱱ ᱟᱪᱪᱷᱟ ᱴᱷᱤᱠ ᱜᱮᱭᱟ ᱟᱹᱞᱤᱧ ᱚᱱᱟ ᱢᱟᱲᱟᱝ ᱤᱧ ᱮᱢ ᱞᱮᱫ ᱛᱟᱦᱮᱸᱫ ᱰᱷᱮᱹᱨ ᱫᱚ ᱵᱟᱝᱟ ᱢᱟᱱᱮ ᱢᱤᱫ ᱪᱟᱸᱫᱚ ᱢᱟᱲᱟᱝ ᱮᱢ ᱞᱮᱫ ᱛᱟᱦᱮᱸᱜ ᱟᱫᱚ ᱚᱱᱟ ᱨᱮᱱᱟᱜ ᱤᱭᱟᱹ ᱵᱟᱹᱞᱤᱧ ᱧᱟᱢ ᱟᱠᱟᱫ ᱛᱮ ᱱᱚᱣᱟ ᱛᱤᱥ ᱠᱚᱛᱮ ᱟᱹᱞᱤᱧ ᱛᱟᱞᱤᱧ ᱦᱩᱭᱩᱜᱼᱟ ᱱᱤᱭᱟᱹ ᱟᱹᱞᱤᱧ ᱞᱤᱧ ᱱᱚᱣᱟ ᱮᱰᱨᱮᱥ ᱞᱤᱧ ᱮᱢᱚᱜ ᱠᱟᱱᱟ ᱟᱪᱪᱷᱟ ᱟᱪᱪᱷᱟ ᱴᱷᱤᱠ ᱟᱪᱪᱷᱟ ᱱᱚᱣᱟ ᱰᱮᱴ ᱞᱤᱧ ᱮᱢ ᱞᱮᱫ ᱛᱟᱦᱮᱸᱜ ᱱᱚᱣᱟ ᱡᱟᱦᱟᱸ ᱯᱷᱮᱵᱽᱨᱟᱨᱤ ᱪᱚᱵᱵᱤᱥ ᱛᱟᱹᱨᱤᱠᱷ ᱞᱤᱧ ᱮᱢ ᱞᱮᱫ ᱛᱟᱦᱮᱸᱫ ᱟᱫᱚ ᱱᱤᱛᱚᱜ ᱦᱚᱸ ᱵᱚᱞᱤᱧ ᱧᱟᱢ ᱠᱟᱜᱼᱟ ᱚᱱᱟ ᱨᱮᱱᱟᱜ ᱦᱳᱭ ᱤᱱᱴᱟᱨᱵᱷᱤᱭᱩ ᱨᱮᱱᱟᱜ ᱵᱚᱞᱮᱧ ᱧᱟᱢ ᱠᱟᱜᱼᱟ ᱟᱪᱪᱷᱟ ᱴᱷᱤᱠ ᱜᱮᱭᱟ ᱟᱹᱞᱤᱧᱟᱜ ᱟᱹᱞᱤᱧᱟᱜ ᱟᱫᱷᱟᱨ ᱱᱟᱢᱵᱟᱨ ᱫᱚᱦᱲᱟ ᱞᱤᱧ ᱞᱟᱹᱭ ᱟᱹᱵᱤᱱ ᱠᱟᱱᱟ ᱯᱷᱟᱭᱤᱵᱷ

ᱴᱷᱤᱠ ᱜᱮᱭᱟ ᱛᱚᱵᱮ ᱢᱟ ᱡᱚᱦᱟᱨ ᱜᱮ